ᱤᱧᱟᱹᱜ ᱴᱚᱴᱷᱟ ᱨᱮ ᱵᱚᱞ ᱠᱷᱮᱞᱳᱰ ᱦᱩᱭᱩᱜᱼᱟ ᱯᱚᱱᱚᱛ ᱨᱮᱭᱟᱜ ᱮᱴᱟᱜ ᱡᱟᱭᱜᱟ ᱨᱮ ᱠᱷᱮᱞ ᱠᱷᱮᱞᱳᱰ ᱠᱤᱪᱷᱩ ᱜᱟᱡ ᱵᱷᱮᱜᱟᱨ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱠᱤᱪᱷᱩ ᱡᱟᱭᱜᱟ ᱫᱚ ᱚᱯᱷᱥᱟᱭᱰ ᱠᱷᱮᱞᱳᱰ ᱦᱩᱭᱩᱜᱼᱟ ᱠᱤᱪᱷᱩ ᱡᱟᱭᱜᱟ ᱫᱚ ᱥᱤᱰ ᱵᱟᱝ ᱦᱩᱭᱩᱜᱼᱟ ᱠᱤᱪᱷᱩ ᱡᱟᱭᱜᱟ ᱫᱚ ᱵᱤᱱᱟᱹ ᱵᱩᱴ ᱛᱮ ᱦᱩᱭᱩᱜᱼᱟ ᱠᱤᱪᱷᱩ ᱡᱟᱭᱜᱟ ᱫᱚ ᱵᱤᱱᱟᱹ ᱵᱩᱴ ᱛᱮ ᱵᱟᱝ ᱠᱚ ᱠᱷᱮᱞ ᱚᱪᱚᱣᱟᱜᱼᱟ